ᱟᱞᱮ ᱱᱤᱭᱟᱹ ᱠᱚᱨᱮ ᱥᱮ ᱟᱞᱮ ᱴᱚᱴᱷᱟ ᱠᱚᱨᱮ ᱦᱚᱸ ᱫᱟᱜ ᱨᱮᱭᱟᱜ ᱠᱳᱱᱳ ᱥᱚᱢᱚᱥᱟ ᱫᱚ ᱵᱟᱹᱱᱩᱜᱼᱟ ᱥᱮ ᱫᱟᱜ ᱵᱮᱯᱟᱨ ᱫᱚ ᱠᱚᱱᱳ ᱤᱭᱟᱹ ᱦᱚᱸ ᱵᱟᱹᱱᱩᱜᱼᱟ ᱥᱮ ᱱᱤᱭᱟᱹ ᱟᱞᱮ ᱱᱤᱭᱟᱹ ᱠᱚᱨᱮ ᱫᱚ ᱥᱮ ᱴᱤᱭᱩᱵᱽᱣᱚᱭᱮᱞ ᱢᱮᱱᱟᱜᱼᱟ ᱥᱮ ᱱᱟᱛᱟᱨ ᱫᱤᱱ ᱦᱚᱸ ᱥᱚᱵ ᱥᱚᱢᱳᱭ ᱡᱮ ᱫᱟᱜ ᱫᱚ ᱟᱞᱮ ᱫᱚ ᱵᱟᱝ ᱜᱮᱞᱮ ᱦᱟᱨᱚᱱᱚᱜᱼᱟ ᱥᱮ ᱡᱮᱢᱚᱱ ᱮᱴᱟᱜ ᱠᱚᱨᱮ ᱫᱚ ᱡᱟᱛᱮ ᱚᱠᱟ ᱫᱚ ᱮᱴᱟᱜ ᱮᱴᱟᱜ ᱠᱚᱨᱮ ᱫᱚ ᱮᱱᱛᱮᱫ ᱫᱟᱜ ᱫᱚ ᱱᱮᱛᱟᱨ ᱫᱤᱱ ᱫᱚ ᱮᱱᱛᱮᱫ ᱵᱟᱝ ᱧᱟᱢᱚᱜᱼᱟ ᱵᱚᱨᱥᱟ ᱫᱤᱱ ᱜᱮ ᱟᱞᱮ ᱱᱤᱭᱟᱹ ᱠᱚᱨᱮ ᱫᱚ ᱥᱚᱵᱽᱥᱚᱢᱳᱭ ᱜᱮ ᱫᱟᱜ ᱫᱚ ᱢᱮᱱᱟᱜᱼᱟ ᱥᱮ ᱟᱨ ᱡᱮᱢᱚᱱ ᱵᱚᱨᱥᱟ ᱫᱤᱱ ᱵᱚᱨᱥᱟ ᱫᱤᱱ ᱫᱚ ᱡᱟᱛᱮ ᱮᱠᱫᱚᱱ ᱫᱟᱜ ᱦᱚᱸ ᱛᱤᱱᱟᱹᱜ ᱵᱟᱝ ᱫᱚᱨᱠᱟᱨᱮᱭᱟ ᱞᱮ ᱚᱱᱟ ᱠᱷᱚᱱ ᱦᱚᱸ ᱵᱚᱨᱚᱱ ᱪᱚᱝ ᱡᱟᱫᱟ ᱜᱮ ᱮᱠᱫᱚᱢ ᱦᱮᱡ ᱟᱞᱮᱭᱟ ᱤᱱᱟᱹ ᱛᱮ ᱱᱤᱭᱟᱹ ᱠᱚᱨᱮ ᱫᱚ ᱫᱟᱜ ᱞᱟᱹᱜᱤᱫ ᱠᱚᱱᱳ ᱥᱚᱢᱚᱥᱟ ᱫᱚ ᱵᱟᱹᱱᱩᱜᱼᱟ ᱥᱮ ᱟᱨ ᱚᱱᱟ ᱱᱤᱭᱟᱹ ᱛᱮᱜᱮ ᱟᱞᱮ ᱱᱤᱭᱟᱹ ᱠᱚᱨᱮ ᱫᱚ ᱯᱷᱚᱥᱚᱞ ᱦᱚᱸ ᱟᱹᱰᱤ ᱟᱸᱴ ᱞᱮ ᱞᱟᱜᱟᱣ ᱫᱟᱲᱮᱭᱟᱜᱼᱟ ᱡᱮᱢᱚᱱ ᱱᱤᱛᱚᱜ ᱦᱚᱞᱮ ᱞᱟᱜᱟᱣ ᱟᱠᱟᱫ ᱡᱚᱸᱰᱨᱟ ᱠᱚ ᱦᱳᱲᱳ ᱠᱚ ᱡᱚᱛᱚ ᱜᱮ ᱱᱤᱛᱚᱜ ᱫᱚ ᱟᱨ ᱟᱹᱰᱤ ᱢᱤᱡᱽ ᱜᱮ ᱦᱩᱭᱩᱜᱼᱟ ᱤᱱᱟᱹ ᱛᱮᱜᱮ ᱱᱤᱭᱟᱹ ᱠᱚᱨᱮ ᱫᱚ ᱫᱟᱜ ᱫᱚ ᱠᱳᱱᱳ ᱯᱚᱨᱚᱵᱮᱞᱮᱢ ᱜᱮ ᱵᱟᱭ ᱮᱢᱟ ᱫᱟᱜ ᱜᱮ ᱱᱤᱛᱚᱜ ᱫᱚ